ᱤᱧ ᱫᱚ ᱠᱟᱹᱴᱤᱡ ᱵᱮᱞᱟ ᱨᱮ ᱥᱮᱨᱮᱧᱤᱧ ᱥᱮᱬᱟᱭᱮᱫ ᱠᱟᱱ ᱛᱟᱦᱮᱫ ᱤᱧ ᱨᱮᱱ ᱢᱟᱹᱥᱤ ᱤᱧ ᱫᱚ ᱥᱮᱨᱮᱧᱮᱭ ᱥᱮᱬᱟᱣᱟᱹᱧ ᱠᱟᱱ ᱛᱟᱦᱮᱫ ᱤᱧ ᱫᱚ ᱩᱱᱤ ᱫᱚ ᱨᱚᱵᱤᱱᱫᱨᱚ ᱥᱚᱝᱜᱤᱛᱮᱭ ᱥᱮᱬᱟᱣᱟᱹᱧ ᱠᱟᱱ ᱛᱟᱦᱮᱫ ᱦᱟᱨᱢᱳᱱᱤᱭᱟᱢ ᱛᱟᱞᱟᱛᱮ ᱦᱟᱨᱢᱳᱱᱤᱭᱟᱢ ᱥᱟᱶ ᱥᱩᱨ ᱢᱤᱞᱟᱹᱣ ᱠᱟᱛᱮ ᱥᱮᱨᱮᱧᱮᱭ ᱥᱮᱬᱟᱣᱟᱹᱧ ᱠᱟᱱ ᱛᱟᱦᱮᱫ ᱛᱟᱨᱯᱚᱨ ᱡᱟᱦᱟᱸᱨᱮ ᱥᱮᱨᱮᱧ ᱟᱸᱡᱚᱢ ᱠᱟᱛᱮ ᱤᱧ ᱫᱚ ᱥᱮᱨᱮᱧ ᱠᱩᱧ ᱥᱮᱬᱟᱭᱮᱫ ᱛᱟᱦᱮᱫ ᱛᱟᱯᱚᱨ ᱠᱟᱹᱴᱤᱡ ᱡᱚᱠᱷᱚᱱᱤᱧ ᱞᱟᱹᱴᱩᱭᱮᱱᱟ ᱛᱚᱠᱷᱚᱱ ᱫᱚ ᱟᱨᱦᱚᱸ ᱤᱧ ᱛᱮᱜᱤᱧ ᱥᱮᱨᱮᱧ ᱫᱟᱲᱮᱭᱟᱜ ᱠᱟᱱ ᱛᱟᱦᱮᱫ ᱛᱟᱨᱯᱚᱨ ᱚᱲᱟᱜ ᱨᱮ ᱵᱩᱰᱤᱜᱚ ᱜᱚᱜᱚ ᱵᱟᱵᱟ ᱩᱱᱠᱩ ᱴᱷᱮᱱ ᱠᱷᱚᱱ ᱦᱚᱸ ᱟᱭᱢᱟ ᱥᱮᱨᱮᱧᱤᱧ ᱥᱮᱬᱟᱣᱟᱠᱟᱫᱟ ᱚᱱᱟ ᱠᱚᱫᱚ ᱥᱟᱱᱛᱟᱲᱤ ᱥᱮᱨᱮᱧ ᱠᱟᱱᱟ ᱡᱟᱦᱟᱸ ᱠᱚᱫᱚ ᱞᱟᱜᱽᱬᱮ ᱫᱚᱝ ᱫᱟᱸᱥᱟᱭ ᱟᱭᱢᱟ ᱥᱮᱨᱮᱧ ᱠᱩᱧ ᱥᱮᱬᱟᱣᱟᱠᱟᱫᱟ ᱟᱸᱡᱚᱢᱼᱟᱸᱡᱚᱢ ᱛᱮ ᱛᱟᱨᱯᱚᱨ ᱠᱚᱞᱮᱡᱽ ᱨᱮᱱ ᱜᱚᱢᱠᱮ ᱠᱚ ᱴᱷᱮᱱ ᱦᱚᱸ ᱟᱭᱢᱟ ᱥᱮᱨᱮᱧᱤᱧ ᱥᱮᱬᱟᱣᱟᱠᱟᱫᱟ ᱥᱮᱬᱟᱣᱟᱠᱚᱫᱤᱧᱟᱹ ᱠᱚ ᱚᱱᱠᱟᱼᱚᱱᱠᱟ ᱛᱮᱜᱮ ᱤᱧ ᱫᱚ ᱥᱚᱨᱚᱧᱤᱧ ᱥᱮᱬᱟᱣᱟᱠᱟᱫᱟ ᱥᱮᱨᱮᱧ ᱨᱮᱫᱚ ᱟᱸᱴ ᱫᱚ ᱱᱤᱭᱟᱹᱜᱤᱧ ᱵᱩᱡᱽ ᱜᱮᱭᱟ ᱡᱚᱠᱷᱚᱱ ᱤᱧᱟᱹᱜ ᱦᱟᱨᱢᱳᱱᱤᱭᱟᱢ ᱥᱟᱞᱟᱜ ᱤᱧᱟᱹᱜ ᱥᱩᱨ ᱵᱟᱝ ᱢᱤᱞᱟᱹᱜᱼᱟ ᱵᱟ ᱤᱧᱟᱹᱜ ᱨᱟᱦᱟ ᱥᱟᱶ ᱦᱟᱨᱢᱳᱱᱤᱭᱟᱢ ᱵᱟᱝ ᱢᱤᱞᱟᱹᱜᱼᱟ ᱛᱟᱨᱯᱚᱨ ᱡᱟᱦᱟᱸᱨᱮ ᱥᱮᱨᱮᱧ ᱥᱚᱢᱚᱭ ᱤᱧᱟᱹᱜ ᱮᱴᱠᱮᱴᱚᱬᱮ ᱦᱩᱭᱩᱜᱼᱟ ᱤᱧ ᱥᱩᱨ ᱵᱟᱹᱧ ᱵᱩᱡᱽ ᱴᱷᱤᱠ ᱦᱚᱫᱟ ᱡᱮ ᱚᱱᱟ ᱥᱩᱨ ᱪᱮᱫᱞᱮᱠᱟ ᱛᱮ ᱪᱟᱞᱟᱜ ᱠᱟᱱᱟ ᱪᱮᱫᱞᱮᱠᱟ ᱛᱮ ᱵᱟᱝ ᱱᱚᱝᱠᱟᱱᱟᱜ ᱟᱸᱴᱜᱤᱧ ᱟᱹᱭᱠᱟᱹᱣᱟ